ᱟᱞᱮ ᱟᱛᱳᱼᱫᱤᱥᱚᱢ ᱨᱮᱫᱚ ᱜᱤᱫᱽᱨᱟᱹ ᱠᱚ ᱮᱢᱟᱱ ᱠᱚ ᱨᱩᱣᱟᱹᱼᱦᱟᱹᱥᱩ ᱨᱮᱱᱟᱜ ᱱᱚᱣᱟ ᱤᱫᱤ ᱠᱟᱛᱮᱫ ᱫᱚ ᱚᱱᱠᱟ ᱫᱚ ᱵᱟᱹᱲᱛᱤ ᱡᱟᱦᱟᱱᱟᱜ ᱵᱟᱹᱲᱤᱡ ᱡᱤᱱᱤᱥ ᱫᱚ ᱵᱟᱭ ᱦᱩᱭ ᱟᱠᱟᱱᱟ ᱟᱫᱚ ᱚᱱᱠᱟ ᱫᱚ ᱦᱩᱭᱩᱜ ᱠᱟᱱ ᱜᱮᱭᱟ ᱜᱩᱡᱩᱜᱼᱜᱩᱨᱩᱜ ᱫᱚ ᱢᱮᱱᱟᱜ ᱟᱠᱟᱫ ᱜᱮᱭᱟ ᱠᱤᱱᱛᱩ ᱜᱤᱫᱽᱨᱟᱹ ᱠᱚ ᱠᱤ ᱢᱟᱨᱟᱝ ᱦᱚᱲ ᱚᱱᱠᱟ ᱫᱚ ᱡᱟᱦᱟᱱᱟᱜ ᱡᱟᱦᱟᱸᱞᱮᱠᱟ ᱟᱹᱛᱷᱟᱹᱣᱲᱤ ᱟᱡᱟᱨ ᱟᱨ ᱵᱤᱢᱟᱨ ᱟᱠᱟᱨ ᱛᱮᱫᱚ ᱚᱱᱠᱟ ᱫᱚ ᱵᱟᱠᱚ ᱜᱚᱡ ᱟᱠᱟᱱᱟ ᱟᱫᱚ ᱚᱱᱠᱟ ᱦᱚᱸᱛᱚ ᱡᱩᱫᱤ ᱦᱩᱱᱟᱹᱝ ᱠᱚ ᱜᱩᱡᱩᱜᱼᱟ ᱟᱡᱟᱨ ᱵᱟᱝ ᱵᱤᱢᱟᱨ ᱛᱮ ᱮᱱᱠᱷᱟᱱ ᱫᱚ ᱟᱞᱮᱦᱚᱸ ᱚᱱᱟ ᱫᱚᱨᱩᱱ ᱥᱚᱨᱠᱟᱨ ᱯᱟᱦᱴᱟ ᱠᱷᱚᱱᱞᱮ ᱨᱟᱜᱟ ᱥᱚᱨᱠᱟᱨ ᱯᱟᱥᱴᱟ ᱠᱷᱚᱱ ᱠᱤᱪᱷᱩ ᱜᱚᱲᱚ ᱥᱚᱯᱚᱦᱚᱫ ᱞᱮ ᱠᱷᱚᱡᱚᱜᱼᱟ ᱡᱮ ᱥᱚᱨᱠᱟᱨ ᱦᱚᱸᱞᱮ ᱢᱮᱱ ᱫᱟᱲᱮᱭᱟᱭᱟ ᱟᱫᱚ ᱚᱱᱠᱟ ᱡᱤᱱᱤᱥᱴᱟᱜ ᱜᱮ ᱱᱚᱸᱰᱮ ᱪᱮᱫᱦᱚᱸ ᱵᱟᱭ ᱦᱩᱭ ᱟᱠᱟᱱᱟ ᱚᱱᱟ ᱤᱫᱤ ᱠᱟᱛᱮᱫ ᱟᱫᱚ ᱟᱞᱮ ᱟᱛᱳᱼᱫᱤᱥᱚᱢ ᱨᱮᱫᱚ ᱟᱡᱟᱨ ᱵᱤᱢᱟᱨ ᱚᱱᱠᱟ ᱫᱚ ᱪᱮᱫ ᱦᱚᱸ ᱵᱟᱹᱱᱩᱜ ᱟᱠᱟᱫᱟ ᱚᱱᱟ ᱫᱚ ᱵᱟᱡᱟᱨ ᱦᱟᱡᱟᱨ ᱠᱚ ᱫᱟᱬᱟᱱ ᱠᱟᱱ ᱮᱢᱟᱱ ᱠᱟᱱ ᱚᱱᱛᱮ ᱠᱷᱚᱱ ᱡᱟᱦᱟᱸ ᱟᱡᱟᱨ ᱵᱤᱢᱟᱨ ᱠᱚ ᱟᱹᱜᱩᱭᱮᱫᱼᱟ ᱮᱱᱛᱮ ᱨᱮᱦᱚᱸ ᱚᱱᱠᱟ ᱫᱚ ᱩᱪᱟᱹᱲᱼᱱᱟᱪᱟᱲ ᱵᱟᱭ ᱦᱩᱭ ᱟᱠᱟᱱᱟ ᱟᱨ ᱟᱛᱳᱼᱫᱤᱥᱚᱢᱨᱮ ᱨᱩᱣᱟᱹᱼᱦᱟᱹᱥᱩ ᱥᱮ ᱵᱤᱢᱟᱨ ᱟᱡᱟᱨ ᱜᱤᱫᱽᱨᱟᱹᱼᱯᱤᱫᱽᱨᱟᱹ ᱚᱱᱠᱟ ᱫᱚ ᱪᱤᱞᱤ ᱴᱷᱮᱱ ᱦᱚᱸ ᱵᱟᱝ ᱵᱟᱡᱟᱣ ᱟᱠᱟᱱᱟ ᱟᱨ ᱨᱩᱣᱟᱹᱼᱦᱟᱹᱥᱩ ᱠᱟᱛᱮᱫ ᱚᱱᱠᱟ ᱟᱡᱟᱨ ᱵᱤᱢᱟᱨ ᱛᱮᱫᱚ ᱪᱮᱫ ᱡᱟᱦᱟᱱᱟᱜ ᱤᱫᱤ ᱠᱟᱛᱮᱫ ᱦᱚᱸ ᱜᱤᱫᱽᱨᱟᱹᱼᱯᱤᱫᱽᱨᱟᱹ ᱫᱚ ᱵᱟᱠᱚ ᱜᱚᱡ ᱟᱠᱟᱱᱟ ᱚᱱᱠᱟ ᱫᱚ ᱜᱩᱡᱩᱜ ᱼᱜᱩᱨᱩ ᱫᱚ ᱚᱱᱠᱟ ᱫᱚ ᱛᱟᱦᱮᱱ ᱜᱮᱭᱟ ᱠᱤᱱᱛᱩ ᱚᱱᱟ ᱮᱢᱟᱱᱼᱛᱮᱢᱟᱱ ᱦᱟᱱᱟᱼᱱᱷᱟᱣᱟ ᱤᱫᱤ ᱠᱟᱛᱮᱫ ᱫᱚ ᱵᱟᱝᱠᱚ ᱜᱚᱡ ᱟᱠᱟᱱᱟ ᱟᱨ ᱟᱡᱟᱨ ᱵᱤᱢᱟᱨ ᱦᱚᱸ ᱚᱱᱠᱟ ᱫᱚ ᱱᱚᱣᱟ ᱟᱛᱳ ᱨᱮᱫᱚ ᱵᱟᱹᱱᱩᱜ ᱟᱠᱟᱫᱼᱟ ᱨᱩᱣᱟᱹᱼᱦᱟᱹᱥᱩ ᱜᱩᱡᱩᱜᱼᱜᱩᱨᱩᱜ ᱫᱚ ᱚᱱᱟ ᱛᱟᱦᱮᱱᱟ ᱠᱤᱱᱛᱩ ᱟᱡᱟᱨ ᱵᱤᱢᱟᱨ ᱫᱚ ᱵᱟᱹᱱᱩᱜ ᱟᱠᱟᱫᱼᱟ